ᱤᱧᱫᱚ ᱫᱚ ᱟᱹᱰᱤ ᱟᱥᱲᱟ ᱥᱮ ᱤᱥᱩᱱ ᱟᱥᱲᱟ ᱠᱚᱨᱮ ᱠᱷᱚᱱᱜᱮᱧ ᱚᱞᱚᱜᱼᱯᱟᱲᱦᱟᱣ ᱟᱠᱟᱱᱟ ᱨᱮᱫᱚ ᱟᱹᱰᱤ ᱱᱟᱯᱟᱭ ᱛᱟᱦᱮᱱᱟ ᱟᱨ ᱟᱹᱰᱤ ᱱᱟᱯᱟᱭ ᱞᱮᱠᱟ ᱥᱮ ᱮᱢᱟᱱ ᱠᱚᱦᱚᱸ ᱟᱹᱰᱤ ᱵᱷᱟᱜᱮᱼᱵᱷᱟᱜᱮ ᱛᱟᱦᱮᱱᱟ ᱤᱧᱫᱚ ᱫᱚ ᱫᱚᱢᱮᱜᱮᱧ ᱠᱩᱥᱤᱭᱟᱜᱼᱟ ᱟᱨ ᱚᱱᱟ ᱨᱮᱭᱟᱜ ᱡᱟᱦᱟᱸ ᱥᱮ ᱚᱱᱟ ᱡᱮ ᱚᱱᱟ ᱨᱮᱱᱟᱜ ᱪᱤᱛᱟᱹᱨ ᱠᱚᱫᱚ ᱟᱹᱰᱤ ᱵᱷᱟᱜᱮ ᱜᱮ ᱛᱟᱦᱮᱱᱟ ᱚᱱᱟ ᱞᱮᱠᱟᱛᱮ ᱫᱚ ᱟᱹᱰᱤᱜᱮᱧ ᱠᱩᱥᱤᱭᱟᱜᱼᱟ